ᱮᱱᱟᱝ ᱨᱮ ᱦᱮᱡ ᱨᱮᱱᱟᱜ ᱠᱟᱛᱷᱟ ᱛᱟᱦᱮᱸ ᱠᱟᱱᱟ ᱟᱨ ᱱᱤᱛᱚᱜ ᱦᱚᱸ ᱵᱟᱹᱵᱤᱱ ᱥᱮᱴᱮᱨ ᱞᱮᱱᱟ ᱱᱤᱛᱚᱜ ᱴᱟᱭᱤᱢ ᱠᱚ ᱦᱩᱭ ᱡᱟᱣᱨᱟᱜ ᱠᱟᱱᱟ ᱪᱟᱞᱟᱜ ᱦᱩᱭᱩᱜ ᱞᱟᱹᱜᱤᱫ ᱟᱨ ᱱᱚᱛᱮ ᱰᱨᱟᱭᱵᱷᱟᱨ ᱦᱚᱸ ᱵᱟᱭ ᱦᱮᱡ ᱠᱟᱱᱟᱭ ᱜᱟᱹᱰᱤ ᱦᱚᱸ ᱟᱹᱣᱨᱤ ᱥᱮᱴᱮᱨᱚᱜᱼᱟ ᱟᱨ ᱟᱭᱟᱜ ᱜᱟᱹᱰᱤ ᱦᱚᱸ ᱠᱷᱟᱨᱟᱯ ᱠᱟᱱᱟ ᱛᱤᱨᱮ ᱥᱮᱴᱮᱨᱚᱜ ᱠᱟᱱᱟ ᱮᱱᱟᱝ ᱠᱷᱚᱱ ᱢᱟᱛᱟ ᱵᱤᱱ ᱯᱷᱳᱱ ᱟᱹᱵᱤᱱ ᱠᱟᱱᱟᱞᱤᱧ ᱨᱤᱥᱤᱵᱷ ᱵᱟᱹᱵᱤᱱ ᱨᱤᱥᱤᱵᱷᱮᱜ ᱯᱷᱳᱱ ᱠᱚ ᱠᱷᱟᱱ ᱚᱠᱟ ᱨᱮᱵᱮᱱ ᱫᱚᱦᱚ ᱞᱮᱜᱼᱟ ᱯᱷᱳᱱ ᱠᱟᱛᱮᱫ ᱮᱱᱟᱝ ᱠᱷᱚᱱ ᱵᱤᱱ ᱞᱟᱹᱭᱮᱫᱼᱟ ᱦᱤᱡᱩᱜ ᱟᱹᱞᱤᱧ ᱦᱤᱡᱩᱜ ᱟᱹᱞᱤᱧ ᱟᱨ ᱱᱤᱛᱦᱚᱸ ᱵᱟᱹᱵᱤᱱ ᱥᱮᱴᱮᱨ ᱞᱮᱱᱟ ᱚᱱᱠᱟ ᱞᱮᱠᱟᱛᱮ ᱞᱟᱹᱭ ᱜᱟᱱᱚᱜᱼᱟ ᱟᱞᱮᱭᱟᱜ ᱴᱟᱹᱭᱤᱢ ᱠᱚ ᱦᱩᱭ ᱡᱟᱣᱨᱟᱜ ᱠᱟᱱᱟ ᱪᱟᱞᱟᱜ ᱟᱞᱮ ᱦᱟᱸᱜ ᱟᱨ ᱚᱱᱠᱟ ᱜᱮ ᱟᱹᱵᱤᱱ ᱮᱱᱟᱝ ᱞᱮ ᱢᱮᱛᱟ ᱠᱤᱱ ᱠᱟᱱᱟ ᱛᱤᱨᱮ ᱯᱮ ᱦᱤᱡᱩᱜᱼᱟ ᱛᱟᱦᱚᱞᱮ ᱞᱚᱜᱚᱱ ᱫᱷᱟᱨᱟ ᱦᱮᱡ ᱨᱮᱱᱟᱜ ᱪᱮᱥᱴᱟᱭᱵᱤᱱ ᱟᱞᱮ ᱦᱚᱞᱮ ᱞᱚᱜᱚᱱᱚᱜ ᱠᱟᱱᱟ ᱪᱟᱞᱟᱜ ᱟᱞᱮ ᱪᱮᱫᱟᱜ ᱥᱮ ᱨᱩᱣᱟᱹᱲ ᱦᱩᱭᱩᱜᱼᱟ ᱚᱱᱠᱟᱜᱮ ᱡᱟᱦᱟᱸ ᱛᱤᱱᱟᱹᱜ ᱞᱚᱜᱚᱱ ᱵᱮᱱ ᱦᱮᱡ ᱫᱟᱲᱮᱭᱟᱜᱼᱟ ᱩᱱᱟᱹᱜ ᱜᱮ ᱱᱟᱯᱟᱭᱚᱜᱼᱟ ᱟᱨ ᱱᱤᱛᱚᱜ ᱞᱤᱧ ᱯᱷᱳᱱ ᱟᱵᱮᱱ ᱠᱟᱱᱟ ᱰᱟᱭᱵᱷᱟᱨ ᱢᱟᱹᱞᱤᱠ ᱞᱤᱧ ᱯᱷᱳᱱ ᱟᱫᱮ ᱛᱟᱦᱮᱱ ᱚᱠᱟᱭᱮᱱᱟᱭ ᱱᱤᱛᱚᱜ ᱦᱚᱸᱵᱟᱭ ᱦᱮᱡ ᱞᱮᱱ ᱫᱚᱭ ᱥᱮ ᱟᱹᱞᱤᱧ ᱱᱚᱰᱮ ᱡᱮ ᱞᱚᱜᱚᱱ ᱫᱷᱟᱨᱟ ᱦᱤᱡᱩᱜ ᱞᱚᱜᱚᱱ ᱫᱷᱟᱨᱟ ᱪᱮᱥᱴᱟᱭ ᱵᱮᱱ